ᱤᱧᱤᱧ ᱞᱟᱹᱭᱟ ᱠᱷᱟᱡᱽᱱᱟ ᱫᱚ ᱟᱭᱢᱟ ᱞᱮᱠᱟᱱᱟᱜ ᱜᱮ ᱢᱮᱱᱟᱜᱼᱟ ᱪᱮᱫ ᱞᱮᱠᱟ ᱦᱚᱲᱟᱜ ᱵᱟᱹᱫᱽ ᱠᱚᱨᱮ ᱠᱷᱮᱛ ᱠᱚᱨᱮ ᱱᱚᱣᱟ ᱦᱚᱲᱟᱜ ᱰᱤᱰᱟᱹ ᱠᱚᱨᱮ ᱥᱟᱱᱟᱢ ᱡᱟᱜᱟ ᱨᱮᱜᱮ ᱠᱷᱟᱡᱽᱱᱟ ᱫᱚ ᱢᱮᱱᱟᱜᱼᱟ ᱱᱚᱣᱟ ᱠᱷᱟᱡᱽᱱᱟ ᱫᱚ ᱵᱷᱟᱹᱜᱤ ᱴᱷᱤᱠ ᱥᱚᱨᱠᱟᱨ ᱠᱚ ᱠᱚ ᱪᱟᱞᱟᱣ ᱮᱫ ᱠᱟᱱ ᱛᱮ ᱧᱮᱞᱮᱫ ᱠᱟᱱ ᱛᱮ ᱟᱵᱚᱣᱟᱜ ᱱᱚᱣᱟ ᱫᱤᱥᱚᱢ ᱡᱟᱜᱟ ᱡᱚᱢᱤ ᱠᱚ ᱵᱷᱟᱹᱜᱤ ᱴᱷᱤᱠ ᱛᱮᱜᱮ ᱪᱟᱞᱟᱜ ᱠᱟᱱᱟ ᱟᱨ ᱱᱚᱣᱟ ᱠᱷᱟᱡᱽᱱᱟ ᱠᱚ ᱱᱚᱣᱟ ᱥᱚᱨᱠᱟᱨ ᱠᱚ ᱵᱟᱹᱠᱩ ᱪᱟᱞᱟᱣ ᱞᱮᱠᱷᱟᱡ ᱟᱵᱚᱣᱟᱜ ᱱᱚᱣᱟ ᱠᱷᱟᱡᱽᱱᱟ ᱠᱚ ᱡᱟᱜᱟ ᱡᱚᱢᱤ ᱠᱚ ᱠᱷᱮᱛ ᱠᱚ ᱵᱷᱟᱹᱜᱤ ᱛᱷᱤᱠ ᱛᱮ ᱵᱟᱝ ᱪᱟᱞᱟᱣ ᱠᱚᱜᱼᱟ ᱟᱨ ᱪᱟᱞᱟᱜ ᱠᱟᱱ ᱠᱷᱟᱡᱽᱱᱟ ᱪᱟᱞᱟᱜ ᱠᱟᱱ ᱠᱷᱟᱹᱛᱤᱨ ᱜᱮ ᱟᱵᱚᱭᱟᱜ ᱡᱟᱜᱟ ᱡᱩᱢᱤ ᱱᱚᱜᱼᱚᱭ ᱢᱚᱡᱽ ᱜᱮ ᱪᱟᱞᱟᱜ ᱠᱟᱱᱟ ᱢᱚᱡᱽ ᱜᱮ ᱢᱮᱱᱟᱜᱼᱟ ᱟᱨ ᱤᱧᱤᱧ ᱢᱚᱱᱮᱭᱟ ᱡᱮ ᱱᱚᱣᱟ ᱠᱷᱟᱡᱽᱱᱟ ᱥᱚᱨᱠᱟᱨ ᱠᱚ ᱱᱚᱣᱟ ᱠᱷᱟᱡᱽᱱᱟ ᱠᱚ ᱠᱚ ᱪᱟᱞᱟᱣᱮᱫ ᱛᱮ ᱟᱵᱚ ᱥᱟᱱᱛᱟᱲ ᱠᱚ ᱢᱚᱡᱽ ᱜᱮ ᱢᱮᱱᱟᱜ ᱵᱚᱱᱟ ᱟᱨ ᱱᱚᱣᱟ ᱠᱚᱜᱤ ᱠᱷᱟᱡᱽᱱᱟ ᱠᱚ ᱛᱟᱞᱟᱛᱮ ᱱᱚᱣᱟ ᱜᱤ ᱟᱹᱰᱤ ᱞᱟᱹᱠᱛᱤᱭᱟ